ᱪᱟᱹᱥᱤ ᱠᱚ ᱠᱚᱨᱟᱣ ᱫᱟᱲᱮᱭᱟᱜ ᱥᱮ ᱠᱚᱨᱟᱣ ᱠᱚ ᱢᱠᱩᱥᱤᱭᱟᱜ ᱞᱮᱠᱟᱱ ᱪᱟᱹᱥᱤ ᱠᱚᱣᱟᱜ ᱵᱮᱯᱟᱨ ᱫᱚ ᱟᱵᱚ ᱫᱚ ᱡᱟᱦᱟᱸ ᱦᱩᱲᱩ ᱵᱚ ᱪᱟᱥᱼᱟ ᱪᱟᱹᱥᱤ ᱠᱚᱣᱟᱜ ᱦᱩᱲᱩ ᱠᱟᱱᱟ ᱟᱨ ᱚᱱᱟ ᱠᱷᱚᱱ ᱮᱴᱟᱜ ᱵᱮᱯᱟᱨ ᱫᱚ ᱪᱟᱹᱥᱤ ᱠᱚᱣᱟᱜ ᱫᱚ ᱴᱤᱥᱤ ᱠᱚ ᱛᱩᱲᱤ ᱠᱚᱠᱚ ᱫᱟᱹᱞ ᱠᱚ ᱢᱟᱹᱥᱨᱤ ᱠᱚ ᱢᱩᱠ ᱠᱚ ᱟᱨ ᱚᱱᱟ ᱠᱚᱠᱚ ᱪᱟᱥᱟ ᱟᱨ ᱟᱵᱚ ᱠᱷᱚᱱ ᱟᱹᱰᱤ ᱵᱮᱯᱟᱨ ᱵᱮᱯᱟᱨᱤ ᱫᱚ ᱟᱹᱞᱩ ᱠᱚ ᱵᱮᱸᱜᱟᱲ ᱠᱚ ᱵᱤᱞᱟᱹᱛᱤ ᱠᱚ ᱟᱲᱟᱜ ᱠᱚ ᱥᱟᱠᱟᱢ ᱠᱚᱠᱚ ᱪᱟᱥᱟ ᱪᱟᱥ ᱠᱟᱛᱮᱫ ᱚᱱᱟᱠᱚ ᱵᱮᱯᱟᱨᱟ